ᱤᱧ ᱫᱚ ᱟᱭᱢᱟ ᱢᱟᱨᱮ ᱢᱩᱨᱛᱤ ᱠᱚ ᱥᱮ ᱯᱩᱛᱷᱤ ᱠᱚ ᱟᱹᱰᱤ ᱡᱚᱛᱱᱚ ᱠᱟᱛᱮᱫ ᱤᱧ ᱫᱚᱦᱚ ᱠᱟᱜᱼᱟ ᱟᱭᱢᱟ ᱫᱤᱱ ᱠᱷᱚᱱ ᱛᱳ ᱚᱱᱟ ᱯᱩᱛᱷᱤ ᱥᱮ ᱢᱩᱨᱛᱤ ᱡᱟᱛᱮ ᱵᱟᱝ ᱤᱭᱟᱹᱜ ᱢᱟᱱᱮ ᱵᱟᱝ ᱨᱟᱯᱩᱫᱚᱜ ᱥᱮ ᱵᱟᱝ ᱚᱲᱮᱡᱚᱜ ᱚᱱᱟᱛᱮ ᱚᱱᱟᱫᱚ ᱟᱹᱰᱤ ᱡᱚᱛᱱᱚ ᱠᱟᱛᱮᱫ ᱤᱧ ᱫᱚᱦᱚ ᱟᱠᱟᱫᱟ ᱥᱩᱠᱮᱥ ᱵᱷᱤᱛᱨᱤ ᱨᱮ ᱟᱨ ᱡᱟᱛᱮ ᱡᱟᱦᱟᱸᱭ ᱦᱚᱸ ᱦᱮᱡ ᱠᱟᱛᱮᱫ ᱡᱮᱱᱚ ᱵᱟᱠᱚ ᱡᱚᱴᱮᱫ ᱫᱟᱲᱮᱭᱟᱜ ᱢᱟ ᱥᱮ ᱡᱚᱴᱮᱫ ᱞᱮᱠᱷᱟᱱ ᱠᱚ ᱞᱟᱲᱟᱣ ᱮᱢᱟᱱ ᱛᱮᱭᱟᱜ ᱞᱮᱠᱷᱟᱱ ᱠᱚ ᱡᱮ ᱚᱱᱟ ᱨᱟᱹᱯᱩᱫ ᱫᱟᱲᱮᱭᱟᱜᱼᱟ ᱛᱳ ᱚᱱᱟᱛᱮ ᱚᱱᱟ ᱫᱚ ᱠᱟᱺᱪᱛᱮ ᱛᱚᱞ ᱠᱟᱛᱮᱫ ᱜᱮ ᱚᱱᱟ ᱵᱷᱤᱛᱨᱤ ᱨᱤᱧ ᱵᱷᱚᱨᱟᱣ ᱫᱚᱦᱚ ᱟᱠᱟᱫᱼᱟ ᱟᱨ ᱡᱩᱫᱤ ᱡᱟᱦᱟᱸᱭ ᱠᱚ ᱧᱮᱞ ᱥᱟᱱᱟ ᱠᱚ ᱠᱷᱟᱱ ᱫᱚ ᱚᱸᱰᱮ ᱠᱷᱚᱱ ᱠᱚ ᱧᱮᱞᱟ ᱥᱟᱺᱜᱤᱧ ᱠᱷᱚᱱ ᱜᱮ ᱟᱨ ᱚᱱᱟ ᱫᱚ ᱢᱟᱡᱷᱮ ᱢᱟᱹᱡᱷᱤᱧ ᱡᱚᱛ ᱥᱟᱯᱷᱟᱭᱟ ᱡᱟᱛᱮ ᱟᱭᱢᱟ ᱫᱤᱱᱤᱧ ᱴᱤᱠᱟᱹᱣ ᱫᱚᱦᱚ ᱫᱟᱲᱮᱭᱟᱜ ᱚᱱᱟᱜᱮ ᱚᱱᱟ ᱵᱮᱵᱚᱥᱛᱷᱟ ᱜᱤᱧ ᱠᱚᱨᱟᱣ ᱟᱠᱟᱫᱟ ᱚᱱᱟ ᱫᱚ ᱠᱟᱺᱪ ᱵᱷᱤᱛᱨᱤ ᱨᱤᱧ ᱵᱷᱚᱨᱟᱣ ᱟᱠᱟᱫᱼᱟ ᱟᱨ ᱢᱟᱡᱷᱮ ᱢᱟᱡᱷᱤᱧ ᱡᱚᱛ ᱥᱟᱯᱷᱟᱭᱟ ᱥᱮ ᱡᱟᱦᱟᱸ ᱛᱤᱥ ᱡᱟᱦᱟᱸᱭ ᱠᱚ ᱢᱟᱱᱮ ᱜᱤᱫᱽᱨᱟᱹ ᱠᱚ ᱦᱚᱸ ᱥᱮ ᱡᱟᱦᱟᱸᱭ ᱠᱚᱦᱚᱸᱧ ᱩᱫᱩᱜ ᱫᱟᱲᱮ ᱟᱠᱚᱣᱟ ᱡᱮ ᱱᱚᱣᱟ ᱡᱤᱱᱤᱥ ᱢᱟᱱᱮ ᱪᱮᱫ ᱠᱟᱹᱢᱤᱨᱮ ᱞᱟᱜᱟᱜᱼᱟ ᱥᱮ ᱛᱤᱱᱟᱹᱜ ᱠᱟᱹᱢᱤᱭᱟᱱ ᱡᱤᱱᱤᱥ ᱠᱟᱱᱟ ᱪᱮᱫ ᱠᱚ ᱢᱮᱱᱟᱜᱼᱟ ᱱᱚᱣᱟᱨᱮ ᱛᱳ ᱤᱧ ᱫᱚ ᱚᱱᱠᱟ ᱠᱟᱛᱮᱫ ᱜᱤᱧ ᱫᱚᱦᱚᱭᱟ ᱡᱟᱛᱮ ᱵᱟᱝ ᱨᱟᱹᱯᱩᱫᱚᱜ ᱚᱱᱠᱟᱱ ᱡᱟᱭᱜᱟ ᱨᱮᱜᱤᱧ ᱫᱚᱦᱚ ᱠᱟᱜᱼᱟ ᱟᱨ ᱥᱮ ᱡᱟᱦᱟᱸᱭ ᱦᱚᱸ ᱦᱮᱡ ᱠᱟᱛᱮᱫ ᱡᱮᱱᱚ ᱡᱚᱴᱮᱫ ᱠᱟᱛᱮᱫ ᱡᱮᱱᱚ ᱵᱟᱠᱚ ᱨᱟᱹᱯᱩᱫ ᱫᱟᱲᱮᱭᱟᱜ ᱚᱱᱠᱟᱱ ᱡᱟᱭᱜᱟ ᱨᱮᱜᱤᱧ ᱵᱷᱚᱨᱟᱣ ᱫᱚᱦᱚ ᱠᱟᱜᱼᱟ